ᱤᱧᱟᱹᱜ ᱢᱮᱱᱛᱮ ᱡᱚᱴᱟ ᱴᱚᱞᱟᱨᱮ ᱥᱚᱲᱚᱠ ᱨᱮᱱᱟᱜ ᱥᱛᱷᱤᱛᱤ ᱠᱷᱟᱨᱟᱯ ᱜᱮᱭᱟ ᱫᱟᱜ ᱫᱤᱱ ᱞᱚᱥᱚᱫᱚᱜ ᱠᱟᱱᱟ ᱟᱨ ᱤᱥᱠᱩᱞ ᱨᱮᱱᱟᱜ ᱵᱮᱵᱚᱥᱛᱷᱟ ᱦᱚᱸ ᱵᱟᱭ ᱴᱷᱤᱠᱟ ᱦᱩᱰᱤᱧ ᱦᱩᱰᱤᱧ ᱜᱤᱫᱽᱨᱟᱹ ᱟᱝᱜᱟᱱᱣᱟᱲᱤ ᱠᱚ ᱪᱟᱞᱟᱜ ᱠᱟᱱᱟ ᱟᱝᱜᱟᱱᱣᱟᱲᱤ ᱨᱮᱱᱟᱜ ᱦᱚᱸ ᱵᱮᱵᱚᱥᱛᱷᱟ ᱤᱱᱟᱹᱜ ᱫᱚ ᱵᱟᱭ ᱵᱮᱥᱟ ᱵᱤᱡᱽᱞᱤ ᱨᱮᱱᱟᱜ ᱦᱚᱸ ᱵᱮᱵᱚᱥᱛᱷᱟ ᱠᱷᱟᱨᱟᱯ ᱜᱮᱭᱟ ᱠᱟᱵᱷᱤ ᱞᱟᱭᱤᱱ ᱦᱤᱡᱩᱜᱼᱟ ᱟᱨ ᱡᱟᱦᱟᱸᱭ ᱠᱤᱥᱟᱹᱬ ᱦᱚᱲ ᱢᱮᱱᱟᱜ ᱠᱚᱣᱟ ᱩᱱᱠᱩ ᱴᱷᱮᱱ ᱫᱚ ᱵᱟᱹᱛᱤ ᱡᱩᱞᱩᱜ ᱠᱟᱱᱟ ᱟᱨ ᱡᱟᱦᱟᱸᱭ ᱨᱮᱜᱮᱡ ᱦᱚᱲ ᱢᱮᱱᱟᱜ ᱠᱚᱣᱟ ᱩᱱᱠᱩᱣᱟᱜ ᱵᱟᱹᱛᱤ ᱫᱚ ᱵᱟᱭ ᱡᱩᱞᱩᱜ ᱠᱟᱱᱟ ᱱᱚᱣᱟ ᱠᱷᱚᱵᱚᱨ ᱠᱚᱜᱮ ᱢᱤᱰᱤᱭᱟ ᱨᱮ ᱢᱚᱛᱞᱚᱵᱽ ᱨᱟᱠᱟᱵ ᱡᱚᱨᱩᱨᱤ ᱜᱮᱭᱟ ᱟᱨ ᱫᱟᱜ ᱨᱮᱱᱟᱜ ᱵᱮᱵᱚᱥᱛᱷᱟ ᱦᱚᱸ ᱟᱹᱰᱤ ᱡᱤᱞᱤᱧ ᱠᱷᱚᱱ ᱠᱚ ᱟᱹᱜᱩᱭᱮᱜᱼᱟ ᱪᱟᱯᱟ ᱠᱚᱞ ᱢᱮᱱᱟᱜᱼᱟ ᱚᱱᱟ ᱦᱚᱸ ᱠᱷᱟᱨᱟᱯ ᱜᱮᱭᱟ ᱠᱩᱧ ᱢᱮᱱᱟᱜᱼᱟ ᱚᱱᱟ ᱦᱚᱸ ᱟᱸᱡᱮᱫᱚᱜ ᱠᱟᱱᱟ ᱟᱨ ᱠᱟᱵᱷᱤ ᱠᱟᱵᱷᱤ ᱢᱟᱱᱮ ᱥᱮᱨᱢᱟ ᱫᱟᱜ ᱛᱮᱦᱚᱸ ᱠᱚᱪᱞᱟᱣᱮᱜᱼᱟ ᱚᱱᱟᱛᱮ ᱚᱱᱟ ᱫᱟᱜ ᱨᱮᱱᱟᱜ ᱵᱮᱵᱚᱥᱛᱷᱟ ᱦᱚᱸ ᱫᱩᱨᱩᱥ ᱞᱟᱹᱜᱤᱫ ᱱᱚᱣᱟ ᱠᱷᱟᱵᱚᱨ ᱫᱚ ᱢᱤᱰᱤᱭᱟᱨᱮ ᱫᱚᱨᱠᱟᱨ